ᱦᱮᱰᱯᱷᱳᱱ ᱵᱟᱹᱲᱤᱡ ᱡᱤᱱᱤᱥ ᱠᱟᱱᱟ ᱪᱮᱫᱟᱜ ᱥᱮ ᱵᱟᱝ ᱢᱟ ᱞᱩᱛᱩᱨ ᱨᱮ ᱟᱹᱰᱤ ᱜᱷᱟᱹᱲᱤᱡ ᱞᱟᱜᱟᱣ ᱞᱮ ᱠᱷᱟᱱ ᱞᱩᱛᱩᱨ ᱦᱟᱹᱥᱩᱣᱟ ᱟᱨ ᱜᱟ ᱲᱤ ᱞᱟᱜᱟ ᱥᱮ ᱢᱚᱴᱚᱨᱥᱟᱭᱠᱤᱞ ᱞᱟᱜᱟ ᱚᱠᱛᱚ ᱦᱮᱰᱯᱷᱳᱱ ᱞᱩᱛᱩᱨ ᱨᱮ ᱞᱟᱜᱟᱣ ᱫᱚ ᱵᱟᱝ ᱵᱷᱟᱹᱜᱤᱭᱟ ᱦᱮᱰᱯᱷᱳᱱ ᱞᱩᱛᱩᱨ ᱨᱮ ᱞᱟᱜᱟᱣ ᱞᱮᱠᱷᱟᱱ ᱡᱮ ᱠᱳᱱᱳ ᱚᱠᱛᱚ ᱨᱮ ᱮᱠᱥᱤᱰᱮᱱᱴ ᱦᱩᱭ ᱫᱟᱲᱮᱜᱼᱟ ᱚᱱᱟᱛᱮ ᱦᱮᱰᱯᱷᱳᱱ ᱵᱟᱹᱲᱤᱡ ᱡᱤᱱᱤᱥ ᱠᱟᱱᱟ